ᱟᱵᱚᱣᱟᱜ ᱱᱚᱶᱟ ᱵᱷᱟᱨᱚᱛ ᱫᱤᱥᱚᱢ ᱯᱷᱩᱨᱜᱟᱹᱞ ᱵᱟᱠᱷᱨᱟᱛᱮ ᱞᱟᱹᱭ ᱨᱮᱭᱟᱜ ᱫᱚ ᱟᱭᱢᱟᱜᱮ ᱢᱮᱱᱟᱜᱼᱟ ᱢᱮᱱᱠᱷᱟᱱ ᱩᱱᱟᱹᱜ ᱵᱟᱝ ᱪᱟᱞᱟᱣ ᱠᱟᱛᱮᱫ ᱢᱤᱫᱵᱟᱨ ᱠᱟᱛᱷᱟ ᱜᱤᱧ ᱢᱮᱱᱮᱫᱟ ᱡᱟᱦᱟᱸ ᱠᱚ ᱟᱹᱰᱤ ᱜᱩᱨᱩᱛᱛᱚ ᱯᱩᱨᱱᱚ ᱠᱟᱱᱟ ᱟᱵᱚᱣᱟ ᱱᱚᱶᱟ ᱵᱷᱟᱨᱚᱛ ᱫᱤᱥᱚᱢ ᱵᱨᱤᱴᱤᱥ ᱥᱚᱨᱠᱟᱨ ᱫᱤᱨᱜᱷᱚ ᱫᱤᱱᱮ ᱥᱟᱥᱚᱱ ᱠᱮᱫᱟ ᱩᱱᱤ ᱢᱤᱫ ᱨᱚᱠᱚᱢ ᱠᱟᱛᱮᱫ ᱮ ᱦᱮᱡ ᱞᱮᱱᱟ ᱟᱨ ᱱᱚᱰᱮ ᱦᱮᱡ ᱠᱟᱛᱮᱫ ᱢᱤᱫ ᱨᱚᱠᱚᱢ ᱠᱟᱛᱮᱫ ᱟᱡ ᱠᱟᱹᱢᱤᱭ ᱞᱟᱜᱟᱣ ᱮᱱᱟ ᱵᱮᱵᱥᱟ ᱢᱮᱱ ᱠᱟᱛᱮᱫ ᱠᱚ ᱦᱮᱡ ᱞᱮᱱᱟ ᱱᱩᱠᱩ ᱢᱮᱱᱠᱷᱟᱱ ᱵᱟᱹᱭ ᱵᱟᱹᱭᱛᱮ ᱵᱷᱟᱨᱚᱛ ᱫᱤᱥᱚᱢ ᱨᱮᱭᱟᱜ ᱦᱟᱞ ᱪᱟᱞ ᱵᱟᱲᱟᱭ ᱠᱟᱛᱮᱫ ᱵᱟᱹᱭ ᱵᱟᱹᱭᱛᱮ ᱟᱠᱚ ᱠᱚ ᱪᱤᱠᱟᱹ ᱠᱮᱫᱟ ᱟᱵᱚᱣᱟ ᱱᱚᱶᱟ ᱥᱟᱥᱚᱱ ᱡᱚᱱᱛᱨᱚ ᱟᱠᱚᱣᱟᱜ ᱛᱤ ᱨᱮᱠᱚ ᱦᱟᱛᱟᱣ ᱠᱮᱫᱟ ᱟᱵᱚ ᱫᱤᱥᱚᱢᱨᱮ ᱦᱮᱡ ᱠᱟᱛᱮᱫ ᱤᱱᱟᱹ ᱛᱟᱭᱱᱚᱢ ᱟᱵᱚᱜᱮ ᱥᱟᱥᱚᱱ ᱠᱚ ᱞᱟᱜᱟᱣ ᱮᱱᱟ ᱠᱤᱱᱛᱩ ᱱᱚᱶᱟ ᱧᱮᱞᱛᱮ ᱩᱱ ᱥᱚᱢᱚᱭ ᱨᱮᱱ ᱵᱮᱥ ᱠᱤᱪᱷᱩ ᱵᱩᱫᱽᱫᱷᱤ ᱡᱤᱵᱤ ᱡᱟᱦᱟᱸᱭ ᱠᱚ ᱛᱟᱦᱮᱸ ᱠᱟᱱᱟ ᱩᱱᱠᱩᱣᱟᱜ ᱢᱚᱱᱨᱮ ᱟᱹᱰᱤ ᱵᱟᱹᱲᱤᱡ ᱡᱤᱱᱤᱥ ᱥᱨᱤᱥᱴᱤ ᱭᱮᱱᱟ ᱩᱱᱠᱩ ᱠᱚ ᱠᱚ ᱢᱮᱱ ᱠᱮᱫᱟ ᱮᱴᱟᱜ ᱫᱤᱥᱚᱢᱨᱮ ᱦᱮᱡ ᱠᱟᱛᱮᱫ ᱟᱵᱚᱣᱟᱜ ᱱᱤᱭᱟᱹ ᱫᱤᱥᱚᱢᱨᱮ ᱦᱮᱡ ᱠᱟᱛᱮᱫ ᱟᱵᱚ ᱜᱮᱠᱚ ᱥᱟᱥᱚᱱᱮᱫ ᱵᱚᱱᱟ ᱱᱚᱶᱟ ᱠᱷᱟᱹᱛᱤᱨ ᱛᱮ ᱱᱩᱠᱩ ᱟᱱᱫᱳᱞᱚᱱ ᱠᱚ ᱞᱟᱜᱟᱣ ᱠᱮᱫᱟ ᱯᱨᱚᱛᱷᱚᱢ ᱥᱮᱫ ᱟᱵᱚ ᱵᱚᱱ ᱧᱮᱞᱟ ᱤᱭᱟᱝ ᱠᱚᱲᱟ ᱠᱩᱲᱤ ᱱᱚᱶᱟ ᱠᱷᱟᱹᱛᱤᱨᱛᱮ ᱟᱭᱢᱟ ᱟᱭᱢᱟ ᱠᱚ ᱡᱤᱣᱤ ᱠᱚ ᱫᱟᱱ ᱟᱠᱟᱫᱼᱟ ᱵᱤᱱᱚᱭᱼᱵᱟᱫᱚᱞᱼᱫᱤᱱᱮᱥ ᱠᱷᱚᱫᱤᱨᱟᱢ ᱯᱨᱚᱯᱷᱩᱞᱞᱚ ᱪᱟᱠᱤ ᱱᱚᱝᱠᱟ ᱟᱭᱢᱟ ᱤᱭᱟᱝ ᱠᱚᱲᱤ ᱠᱚᱲᱟ ᱚᱸᱰᱮ ᱩᱱᱠᱩᱣᱟᱜ ᱵᱤᱨᱩᱫᱽ ᱨᱮ ᱞᱟᱹᱲᱦᱟᱹᱭ ᱠᱟᱛᱮᱫ ᱡᱤᱣᱤ ᱠᱚ ᱫᱟᱱ ᱟᱠᱟᱫ ᱛᱟᱠᱚᱣᱟ ᱟᱨ ᱚᱱᱟ ᱛᱟᱭᱱᱚᱢ ᱱᱚᱶᱟ ᱟᱱᱫᱳᱞᱚᱱ ᱫᱚ ᱟᱹᱰᱤ ᱫᱤᱱ ᱫᱷᱟᱹᱨᱤᱡ ᱪᱟᱞᱟᱣ ᱟᱠᱟᱱᱟ ᱟᱨ ᱚᱱᱠᱟᱛᱮ ᱱᱚᱶᱟ ᱵᱟᱹᱭ ᱵᱟᱹᱭᱛᱮ ᱵᱟᱹᱭ ᱵᱟᱹᱭᱛᱮ ᱮᱢᱚᱱ ᱞᱟᱹᱴᱩᱛᱮ ᱦᱮᱡ ᱮᱱᱟ ᱯᱩᱨᱟᱹ ᱯᱩᱨᱤ ᱚᱱᱟ ᱵᱷᱟᱨᱚᱛ ᱫᱤᱥᱚᱢ ᱨᱮᱭᱟᱜ ᱡᱟᱛᱤᱭᱚ ᱟᱱᱫᱳᱞᱚᱱᱛᱮ ᱯᱚᱨᱤᱱᱤᱛᱚᱭᱮᱱᱟ ᱱᱚᱶᱟ ᱩᱱ ᱥᱚᱢᱚᱭ ᱤᱧ ᱢᱤᱫ ᱦᱚᱲᱟᱜ ᱠᱟᱛᱷᱟ ᱟᱹᱰᱤ ᱫᱤᱥᱟᱹᱜ ᱛᱤᱧᱟᱹ ᱩᱱᱤᱫᱚ ᱦᱩᱭᱩᱜ ᱠᱟᱱᱟ ᱱᱮᱛᱟᱡᱤ ᱥᱩᱵᱷᱟᱥ ᱪᱚᱱᱫᱽᱨᱚ ᱟᱜ ᱠᱟᱛᱷᱟ ᱟᱹᱰᱤ ᱫᱤᱥᱟᱹᱜᱼᱟ ᱱᱩᱭ ᱱᱮᱛᱟᱡᱤ ᱥᱩᱵᱷᱟᱥ ᱪᱚᱱᱫᱽᱨᱚ ᱱᱚᱝᱠᱟ ᱱᱩᱠᱩ ᱯᱨᱚᱛᱤ ᱢᱤᱫᱴᱮᱱ ᱢᱚᱱᱨᱮ ᱵᱟᱹᱲᱤᱡ ᱡᱟᱱᱟᱢ ᱟᱫᱮᱭᱟ ᱱᱩᱠᱩᱣᱟᱜ ᱠᱟᱛᱷᱟᱭ ᱨᱚᱲ ᱞᱮᱠᱷᱟᱱ ᱜᱮ ᱩᱱᱠᱩ ᱫᱚ ᱟᱹᱰᱤ ᱨᱟᱸᱜᱟᱣ ᱜᱮᱭ ᱟᱹᱭᱠᱟᱹᱣ ᱮᱫ ᱛᱟᱦᱮᱸ ᱚᱱᱟᱛᱮ ᱩᱱᱤ ᱪᱤᱠᱟᱹ ᱠᱮᱫᱮᱭᱟᱠᱚ ᱟᱵᱚᱣᱟᱜ ᱱᱚᱰᱮ ᱡᱟᱦᱟᱸ ᱩᱱᱥᱚᱢᱚᱭ ᱵᱷᱟᱨᱚᱛ ᱯᱷᱩᱨᱜᱟᱹᱞ ᱞᱟᱹᱜᱤᱫᱛᱮ ᱟᱵᱚᱨᱮᱱ ᱡᱟᱦᱟᱸᱭ ᱱᱮᱛᱟ ᱠᱚ ᱛᱟᱦᱮᱸ ᱠᱟᱱᱟ ᱩᱱᱥᱚᱢᱚᱭ ᱠᱚ ᱛᱟᱦᱮᱸ ᱠᱟᱱᱟ ᱡᱮᱢᱚᱱ ᱟᱵᱚ ᱡᱚᱦᱚᱨᱞᱟᱞ ᱱᱮᱦᱮᱨᱩᱭ ᱛᱟᱦᱮᱸ ᱠᱟᱱᱟ ᱢᱚᱦᱚᱛᱛᱚᱢᱟ ᱜᱟᱱᱫᱷᱤᱭ ᱛᱟᱦᱮᱸ ᱠᱟᱱᱟ ᱵᱚᱞᱞᱚᱵᱽ ᱵᱷᱟᱭ ᱮ ᱛᱟᱦᱮᱸ ᱠᱟᱱᱟ ᱟᱨ ᱪᱤᱛᱛᱚ ᱨᱚᱧᱡᱚᱱ ᱫᱟᱥ ᱫᱤᱭᱮ ᱱᱩᱠᱩ ᱪᱤᱠᱟᱹᱭᱮᱱᱟ ᱢᱤᱫᱴᱮᱱ ᱠᱚᱢᱤᱴᱤ ᱠᱚ ᱵᱮᱱᱟᱣ ᱞᱮᱫᱟ ᱚᱱᱟ ᱠᱚᱢᱤᱴᱤ ᱨᱮ ᱛᱚᱠᱷᱚᱱ ᱠᱚᱢᱤᱴᱤᱨᱮ ᱱᱮᱛᱟᱡᱤ ᱥᱩᱵᱷᱟᱥ ᱪᱚᱱᱫᱽᱨᱚ ᱜᱮ ᱯᱨᱮᱥᱤᱰᱮᱱᱴ ᱮ ᱛᱟᱦᱮᱸ ᱠᱟᱱᱟ ᱩᱱ ᱥᱚᱢᱚᱭᱨᱮ ᱠᱚᱝᱜᱮᱨᱮᱥ ᱯᱨᱮᱥᱤᱰᱮᱱᱴ ᱮ ᱛᱟᱦᱮᱸ ᱠᱟᱱᱟ ᱛᱟᱨᱯᱚᱨᱵᱚᱨᱛᱤ ᱠᱟᱞᱨᱮ ᱪᱤᱠᱟᱹᱭᱮᱱᱟ ᱱᱩᱠᱩᱣᱟᱜ ᱥᱚᱝᱜᱮ ᱟᱵᱚᱣᱟᱜ ᱱᱩᱭ ᱥᱩᱵᱷᱟᱥ ᱪᱚᱱᱫᱽᱨᱚ ᱦᱚᱸ ᱢᱚᱛ ᱵᱟᱝ ᱢᱤᱞ ᱞᱮᱱ ᱛᱟᱭᱟ ᱩᱱᱤ ᱦᱚᱸᱭ ᱪᱤᱠᱟᱹᱭᱮᱱᱟ ᱚᱸᱰᱮ ᱠᱷᱚᱱᱮ ᱩᱰᱩᱠᱮᱱᱟ ᱩᱰᱩᱠ ᱠᱟᱛᱮᱫ ᱱᱤᱨᱫᱤᱥᱥᱚ ᱢᱤᱫᱴᱟᱱ ᱫᱚᱞ ᱮ ᱵᱮᱱᱟᱣ ᱠᱮᱫᱟ ᱯᱷᱚᱨᱚᱣᱟᱨᱰ ᱵᱞᱚᱠ ᱮ ᱵᱮᱱᱟᱣ ᱠᱮᱫᱟ ᱯᱚᱨᱚᱵᱚᱨᱛᱤ ᱠᱟᱞᱨᱮ ᱱᱩᱭ ᱮ ᱪᱤᱠᱟᱹᱭᱮᱫᱟ ᱟᱡᱟᱫ ᱦᱤᱱᱫ ᱯᱷᱳᱡ ᱜᱚᱴᱷᱚᱱ ᱮᱱᱟ ᱨᱟᱡᱽ ᱵᱤᱦᱟᱨᱤᱭᱟᱜ ᱥᱚᱦᱚᱡᱳᱜᱤᱛᱟ ᱠᱟᱛᱮᱫ ᱛᱟᱨᱯᱚᱨᱮ ᱚᱱᱟ ᱟᱡᱟᱫᱦᱤᱱᱫ ᱯᱷᱳᱡᱨᱮ ᱱᱩᱭ ᱢᱟᱨᱟᱝ ᱯᱷᱳᱡ ᱮ ᱛᱟᱦᱮᱸ ᱠᱟᱱᱟ ᱮᱵᱚᱝ ᱟᱵᱚ ᱱᱚᱶᱟ ᱫᱤᱥᱚᱢ ᱯᱷᱩᱨᱜᱟᱹᱞ ᱞᱟᱹᱜᱤᱫ ᱵᱟᱭᱨᱮ ᱫᱤᱥᱚᱢ ᱛᱮᱦᱚᱭ ᱪᱟᱞᱟᱣ ᱞᱮᱱᱟ ᱵᱟᱭᱨᱮ ᱫᱤᱥᱚᱢ ᱠᱷᱚᱱᱜᱮ ᱟᱵᱟᱨᱮ ᱪᱤᱠᱟᱹ ᱠᱮᱫᱟ ᱱᱚᱶᱟ ᱵᱷᱟᱨᱚᱛ ᱫᱤᱥᱚᱢ ᱥᱟᱫᱷᱤᱱ ᱨᱮᱭᱟᱜ ᱟᱭᱢᱟ ᱨᱚᱠᱚᱢᱮ ᱪᱮᱥᱴᱟ ᱞᱮᱫᱟ ᱠᱤᱱᱛᱩ ᱢᱮᱱᱠᱷᱟᱱ ᱱᱚᱶᱟᱦᱚᱸ ᱩᱱᱤᱭᱟᱜ ᱢᱟᱱᱮ ᱵᱮᱨᱛᱷᱚᱭᱮᱱ ᱛᱟᱭᱟ ᱩᱱᱤ ᱮᱢᱚᱱ ᱥᱚᱢᱚᱭᱮ ᱦᱮᱡ ᱞᱮᱱᱟ ᱟᱡᱜ ᱛᱤᱛᱮ ᱥᱚᱝᱵᱤᱫᱷᱟᱱᱮ ᱵᱮᱱᱟᱣ ᱞᱮᱫᱟ ᱮᱵᱚᱝ ᱚᱱᱟ ᱠᱚᱭᱮᱠ ᱫᱤᱱ ᱢᱚᱫᱽᱫᱷᱮᱨᱮ ᱱᱚᱶᱟ ᱥᱚᱝᱵᱤᱫᱷᱟᱱ ᱮ ᱨᱚᱪᱚᱱᱟ ᱞᱮᱫᱟ ᱥᱚᱝᱵᱤᱫᱷᱟᱱ ᱛᱟᱞᱟ ᱛᱜᱮ ᱱᱚᱶᱟ ᱵᱷᱟᱨᱚᱛ ᱵᱚᱨᱥᱚ ᱫᱚ ᱪᱟᱞᱟᱜ ᱠᱟᱱ ᱛᱟᱸᱦᱮᱫ ᱩᱱᱤᱭᱟᱜ ᱟᱱᱰᱟᱨᱨᱮ ᱡᱟᱦᱟᱸ ᱟᱡᱟᱫ ᱦᱤᱱᱫ ᱯᱷᱳᱡ ᱠᱚ ᱛᱟᱦᱮᱸ ᱠᱟᱱᱟ ᱩᱱᱠᱩ ᱠᱚ ᱪᱟᱞᱟᱜ ᱠᱟᱱ ᱛᱟᱦᱮᱸᱫᱼᱟ ᱢᱮᱱᱠᱷᱟᱱ ᱟᱵᱚᱣᱟᱜ ᱵᱷᱟᱨᱚᱛ ᱵᱚᱨᱥᱚ ᱨᱮᱭᱟᱜ ᱯᱩᱨᱵᱚ ᱱᱟᱠᱷᱟᱨᱮ ᱦᱮᱡ ᱠᱟᱛᱮᱫ ᱠᱳᱦᱤᱢᱟᱨᱮ ᱦᱮᱡ ᱠᱟᱛᱮᱫ ᱚᱸᱰᱮ ᱠᱚ ᱮᱢᱚᱱ ᱥᱚᱢᱚᱭᱨᱮ ᱱᱚᱶᱟ ᱟᱱᱫᱳᱞᱚᱱ ᱞᱟᱜᱟᱣ ᱞᱮᱱᱟ ᱵᱚᱨᱥᱟ ᱥᱚᱢᱚᱭᱨᱮ ᱯᱨᱚᱪᱚᱱᱰᱚ ᱫᱟᱜ ᱛᱚᱠᱷᱚᱱ ᱩᱱ ᱥᱚᱢᱚᱭᱨᱮ ᱪᱤᱠᱟᱹᱭᱮᱱᱟ ᱮᱠᱫᱚᱢ ᱡᱚᱢ ᱧᱩ ᱢᱟᱱᱮ ᱵᱟᱦᱨᱮ ᱠᱷᱚᱱ ᱟᱹᱜᱩ ᱦᱚᱫ ᱟᱹᱰᱤ ᱚᱥᱩᱵᱤᱫᱷᱟ ᱦᱩᱭ ᱮᱱᱟ ᱯᱚᱨᱚᱵᱚᱨᱛᱤ ᱠᱟᱞᱨᱮ ᱩᱱᱤ ᱚᱸᱰᱮ ᱠᱷᱚᱱᱟᱜ ᱨᱩᱣᱟᱹᱲ ᱪᱟᱞᱟᱣ ᱵᱟᱫᱽᱫᱷᱚ ᱦᱩᱭᱮᱱ ᱛᱟᱭᱟ ᱮᱠᱫᱚᱢ ᱯᱩᱨᱟᱹ ᱱᱚᱶᱟ ᱟᱱᱫᱳᱞᱚᱱ ᱵᱮᱨᱛᱷᱚ ᱭᱮᱱᱟ ᱛᱟᱨᱯᱚᱨᱮ ᱯᱚᱨᱚᱵᱚᱨᱛᱤ ᱠᱟᱞᱨᱮ ᱟᱵᱟᱨ ᱵᱤᱵᱷᱤᱱᱱᱚ ᱵᱷᱟᱵᱮ ᱱᱚᱶᱟ ᱟᱱᱫᱳᱞᱳᱱ ᱮᱦᱚᱵ ᱠᱟᱛᱮᱫ ᱚᱱᱮᱠ ᱯᱚᱨᱮ ᱟᱵᱚᱣᱟᱜ ᱪᱤᱠᱟᱹᱭᱮᱱᱟ ᱩᱱᱤᱥᱥᱥᱚ ᱥᱟᱛᱪᱚᱞᱞᱤᱥ ᱥᱟᱞᱨᱮ ᱯᱩᱱᱚᱨᱟᱭ ᱱᱩᱠᱩ ᱤᱝᱨᱮᱡᱽ ᱵᱟᱫᱽᱫᱷᱚᱭᱮᱱᱟ ᱠᱚ ᱵᱟᱫᱽᱫᱷᱚ ᱠᱟᱛᱮᱫ ᱟᱵᱚᱣᱟᱜ ᱱᱚᱶᱟ ᱫᱤᱥᱚᱢ ᱠᱚ ᱵᱷᱟᱜᱽ ᱠᱮᱫᱟ ᱵᱷᱟᱜᱽ ᱠᱟᱛᱮᱫ ᱛᱚᱵᱮ ᱠᱚ ᱥᱟᱱᱛᱚᱭᱮᱱᱟ ᱛᱚᱵᱮᱭᱟᱱᱟᱜ ᱩᱱᱠᱩ ᱦᱚᱸ ᱵᱷᱟᱨᱚᱛ ᱫᱤᱥᱚᱢ ᱠᱚ ᱟᱲᱟᱜ ᱠᱚ ᱵᱟᱫᱫᱷᱚᱭᱮᱱᱟ ᱮᱵᱚᱝ ᱩᱱᱤᱥᱥᱚ ᱥᱟᱛᱪᱚᱞᱞᱤᱥ ᱥᱟᱞᱨᱮ ᱟᱵᱚᱣᱟᱜ ᱱᱚᱶᱟ ᱫᱤᱥᱚᱢ ᱫᱚ ᱯᱷᱩᱨᱜᱟᱹᱞ ᱮᱱ ᱛᱟᱵᱳᱱᱟ ᱱᱚᱝᱠᱟ ᱠᱟᱛᱮᱫ ᱜᱮ